ᱯᱮ ᱜᱮᱞ ᱡᱩᱱ ᱦᱩᱞ ᱢᱟᱦᱟ ᱜᱮ ᱢᱚᱬᱮ ᱟᱜᱚᱥᱴ ᱯᱷᱩᱨᱜᱟᱹᱞ ᱢᱟᱦᱟ ᱤᱱᱟᱹ ᱛᱟᱭᱚᱢ ᱵᱟᱨᱜᱮ ᱵᱟᱨ ᱰᱤᱥᱮᱢᱵᱚᱨ ᱥᱟᱱᱛᱟᱞᱤ ᱯᱟᱹᱨᱥᱤ ᱡᱚᱛᱠᱟᱹᱨ ᱢᱟᱦᱟ ᱥᱟᱛ ᱜᱮᱛᱩᱨᱩᱭ ᱡᱟᱱᱩᱣᱟᱨᱤ ᱟᱨ ᱟᱨ ᱢᱤᱫ ᱴᱮᱱ ᱦᱳᱭᱳᱜ ᱠᱟᱱᱟ ᱟᱨᱮ ᱡᱩᱱ